ᱦᱮᱞᱳ ᱟᱢᱠᱤ ᱜᱟᱹᱰᱤ ᱮᱡᱮᱱᱥᱤᱢ ᱞᱟᱹᱭᱫᱟ ᱤᱧ ᱞᱟᱹᱭᱤᱱ ᱴᱚᱞᱟ ᱠᱷᱚᱱᱤᱧ ᱞᱟᱹᱭᱫᱟ ᱜᱟᱹᱰᱤ ᱞᱮ ᱵᱷᱟᱲᱟ ᱠᱮᱭᱟ ᱫᱟᱬᱟᱱ ᱞᱮ ᱪᱟᱞᱟᱜᱼᱟ ᱛᱷᱚᱲᱟ ᱥᱟᱺᱜᱤᱧ ᱥᱮᱫ ᱧᱚᱜ ᱛᱚ ᱤᱧᱟᱹᱜ ᱯᱨᱳᱢᱳ ᱠᱳᱰ ᱢᱮᱱᱟᱜᱼᱟ ᱯᱷᱤᱯᱴᱤ ᱯᱟᱨᱥᱮᱱᱴ ᱜᱟᱱ ᱰᱤᱥᱠᱟᱣᱩᱱᱴ ᱧᱟᱢᱚᱜᱼᱟ ᱚ ᱴᱷᱤᱠ ᱜᱮᱭᱟ ᱛᱟᱦᱞᱮ ᱞᱟᱭᱤᱱ ᱴᱚᱞᱟ ᱞᱟᱭᱤᱱ ᱴᱚᱞᱟ ᱤᱧᱟᱹᱜ ᱴᱚᱞᱟ ᱛᱚ ᱥᱳᱢᱵᱟᱨ ᱦᱤᱞᱳᱜ ᱥᱮᱛᱟᱜ ᱫᱚᱥᱴᱟ ᱜᱟᱱ ᱟᱞᱮ ᱚᱲᱟᱜ ᱮᱢ ᱟᱹᱜᱩᱭᱟ